ᱦᱳᱭ ᱱᱚᱰᱮ ᱠᱷᱮᱞᱳᱰ ᱴᱷᱮᱱ ᱜᱮ ᱟᱹᱞᱤᱧ ᱱᱚᱰᱮ ᱠᱟᱫᱽᱣᱟᱲᱮ ᱱᱚᱣᱟ ᱪᱷᱚᱠᱚ ᱨᱮ

ᱚᱱᱠᱟ ᱫᱚ ᱡᱚᱛᱚᱣᱟᱜ ᱜᱮᱞᱤᱧ ᱥᱤᱞᱟᱹᱭᱟ ᱟ ᱱᱚᱠᱟ ᱠᱚᱲᱟ ᱠᱚᱣᱟᱜ ᱠᱩᱞᱤ ᱠᱚᱣᱟ ᱰᱨᱮᱹᱥ ᱦᱚᱸ ᱞᱤᱧ ᱵᱮᱱᱟᱣ ᱜᱮᱭᱟ ᱛᱟᱯᱚᱨᱮ ᱵᱞᱟᱭᱩᱡᱽ ᱥᱟᱺᱲᱤ ᱠᱚᱦᱚᱸ ᱡᱚᱛᱚ ᱞᱮᱠᱟᱱᱟᱜ ᱜᱮᱞᱤᱧ ᱥᱤᱞᱟᱹᱭᱟ ᱚᱱᱠᱟ ᱫᱚ

ᱦᱚᱸ ᱜᱟᱱ ᱟᱹᱞᱤᱧ ᱚᱠᱟ ᱞᱮᱠᱟ ᱰᱤᱡᱟᱭᱤᱱ ᱵᱮᱱ ᱢᱮᱱᱟ ᱚᱱᱠᱟᱞᱤᱧ ᱥᱤᱞᱟᱹᱭᱟ ᱦᱳᱭ ᱦᱚᱸ ᱟᱹᱜᱩᱭ ᱵᱮᱱ ᱥᱤᱞᱟᱹᱭ ᱟᱵᱮᱱᱟᱞᱤᱧ ᱟᱫᱚ ᱜᱤᱫᱽᱨᱟᱹ ᱫᱚ ᱛᱤᱱᱟᱹᱜ ᱢᱟᱨᱟᱜ ᱜᱤᱫᱽᱨᱟᱹ ᱦᱩᱰᱤᱧ ᱫᱷᱟᱨᱟ ᱩᱱᱠᱩ ᱥᱠᱩᱞ ᱜᱤᱫᱽᱨᱟᱹ ᱞᱮᱠᱟᱱ ᱠᱚᱪᱮ ᱢᱟᱨᱟᱝ ᱚᱻ ᱦᱚᱸ ᱟᱪᱪᱷᱟ ᱦᱚᱸ ᱥᱤᱞᱟᱹᱭ ᱜᱮᱭᱟᱞᱤᱧ ᱚᱻ ᱦᱚᱸ ᱟᱹᱜᱩᱭ ᱵᱤᱱ ᱚᱱᱟ ᱛᱚᱵᱮ ᱟᱹᱜᱩᱭ ᱵᱤᱱ ᱤᱱᱟᱹᱫᱚ ᱥᱤᱞᱟᱹᱭ ᱟᱵᱮᱱᱟᱞᱤᱧ ᱚᱱᱠᱟ ᱫᱚ ᱦᱟᱜ ᱚᱱᱠᱟ ᱫᱚᱞᱤᱧ ᱤᱫᱤᱭᱮᱫ ᱜᱮᱭᱟ ᱤᱫᱤ ᱫᱚ ᱟᱹᱰᱤ ᱜᱟᱱ ᱢᱮᱱᱦᱚᱛ ᱯᱟᱲᱟᱜ ᱟᱛᱚ ᱳᱭ ᱡᱟᱢᱟ ᱠᱷᱟᱱ ᱫᱚ ᱚᱱᱟ ᱛᱤᱱ ᱥᱚ ᱜᱟᱱᱞᱤᱧ ᱤᱫᱤᱭᱟ ᱦᱳᱭ ᱚᱱᱟ ᱠᱚᱫᱚ ᱟᱹᱲᱟᱹᱭ ᱥᱚ ᱟᱻ ᱚᱱᱟ ᱟᱹᱰᱤ ᱰᱷᱮᱹᱨ ᱫᱚ ᱵᱟᱞᱤᱧ ᱤᱫᱤᱭᱟ ᱤᱱᱟᱹ ᱫᱩᱭ ᱥᱚ ᱜᱟᱱ ᱠᱟᱛᱮ ᱟᱨ ᱰᱷᱮᱹᱨ ᱰᱷᱮᱹᱨ ᱫᱷᱟᱨᱟ ᱵᱮᱱ ᱥᱤᱞᱟᱹᱭ ᱠᱷᱟᱱ ᱫᱚ ᱱᱟᱥᱮᱞᱤᱧ ᱠᱚᱢ ᱧᱚᱜ ᱵᱮᱱᱟ ᱟᱨ ᱵᱟᱠᱷᱟᱱ ᱢᱤᱫᱴᱤᱡ ᱢᱤᱫᱴᱤᱡ ᱠᱷᱟᱱ ᱫᱚ ᱰᱷᱮᱹᱨ ᱜᱮ ᱯᱟᱲᱟᱜᱼᱟ

ᱵᱟᱝᱼᱟ ᱚᱸᱰᱮ ᱠᱟᱹᱢᱤ ᱦᱚᱸ ᱟᱹᱰᱤ ᱜᱟᱱ ᱯᱟᱲᱟᱜᱼᱟ ᱪᱮ ᱢᱮᱱᱦᱚᱛᱚ ᱟᱹᱰᱤ ᱜᱟᱱ ᱦᱩᱭᱩᱜᱼᱟ ᱚᱸᱰᱮ ᱚᱱᱟ ᱜᱮᱫ ᱵᱤᱱ ᱛᱟᱯᱚᱨᱮ ᱚᱸᱰᱮ ᱥᱤᱞᱟᱹᱭ ᱡᱚᱭᱮᱱᱴ ᱵᱤᱱ ᱟᱨᱦᱚᱸ ᱚᱱᱮ ᱯᱷᱤᱞᱤᱥᱤᱝ ᱟᱹᱰᱤ ᱡᱳᱨ ᱢᱮᱱᱟᱜᱼᱟ ᱛᱚ ᱮᱱᱠᱷᱟᱱ ᱚᱱᱟ ᱨᱮ ᱴᱟᱭᱤᱢ ᱞᱟᱜᱟᱜᱼᱟ ᱮᱱᱠᱷᱟᱱ ᱚᱱᱟ ᱦᱤᱥᱟᱹᱵ ᱛᱮ ᱞᱤᱧ ᱤᱫᱤᱭᱮᱜᱼᱟ ᱟᱨ ᱮᱴᱟᱜ ᱠᱚᱨᱮ ᱵᱤᱱ ᱤᱫᱤᱭᱟ ᱚᱸᱰᱮ ᱫᱚ ᱩᱱᱟᱹᱜ ᱪᱮᱨᱦᱟ ᱵᱟᱠᱚ ᱵᱮᱱᱟᱣᱟ ᱵᱤᱱᱟ ᱦᱳᱭ ᱰᱤᱡᱟᱭᱤᱱ ᱯᱟᱲᱟᱜ ᱠᱟᱱᱟ ᱛᱚ ᱚᱱᱟ ᱠᱷᱟᱹᱛᱤᱨ ᱰᱷᱮᱹᱨᱤᱧ ᱤᱫᱤᱭᱮᱜᱼᱟ ᱦᱳᱭ ᱦᱳᱭ ᱟᱫᱚ ᱵᱟᱝᱼᱟ ᱰᱤᱡᱟᱭᱤᱱ ᱨᱮᱫᱚ ᱪᱮᱫ ᱦᱚᱸ ᱵᱟᱯᱮ ᱫᱩᱥᱟᱹᱣ ᱫᱟᱲᱮᱭᱟᱜᱼᱟ ᱪᱮᱫ ᱞᱮᱠᱟ ᱯᱮ ᱢᱮᱱᱟ ᱚᱱᱠᱟ ᱜᱮᱞᱤᱧ ᱵᱮᱱᱟᱣᱟᱯᱮᱭᱟ ᱟᱫᱚ ᱴᱷᱤᱠ ᱜᱮᱭᱟ ᱡᱩᱫᱤ ᱰᱷᱮᱹᱨ ᱫᱷᱟᱨᱟ ᱯᱮ ᱥᱤᱞᱟᱹᱭ ᱠᱷᱟᱱ ᱫᱚ ᱠᱚᱢ ᱧᱚᱜᱚᱜ ᱟᱹᱞᱤᱧ ᱱᱟᱥᱮᱱᱟᱜ ᱟᱹᱰᱤ ᱰᱷᱮᱹᱨ ᱢᱟ ᱵᱟᱞᱤᱧ ᱠᱚᱢ ᱫᱟᱲᱮᱭᱟᱜᱼᱟ ᱪᱮᱠᱟᱛᱮ ᱠᱷᱟᱴᱟᱣ ᱢᱮᱱᱟᱜᱼᱟ ᱟᱪᱮ ᱚᱸᱰᱮ ᱮᱱᱠᱷᱟᱱ ᱠᱤᱪᱷᱤ ᱛᱚᱵᱮᱞᱤᱧ ᱠᱚᱢ ᱧᱚᱜᱚᱜᱼᱟ ᱟᱫᱚ ᱟᱹᱜᱩᱭ ᱯᱮ ᱛᱚᱵᱮ ᱟᱪᱪᱷᱟ ᱴᱷᱤᱠ ᱜᱮᱭᱟ ᱛᱚᱵᱮ ᱟᱹᱜᱩᱭ ᱵᱮᱱ ᱦᱟᱜ ᱦᱮᱸ ᱟᱹᱜᱩ ᱠᱮᱫ ᱠᱷᱟᱱ ᱥᱤᱞᱟᱹᱭ ᱟᱵᱮᱱᱟᱞᱤᱧ ᱦᱚᱸ ᱱᱚᱣᱟ ᱱᱚᱢᱵᱟᱨ ᱨᱮᱜᱮ ᱱᱟᱦᱟᱜ ᱠᱚᱞ ᱵᱮᱱ ᱱᱤᱛᱚᱜ ᱡᱟᱦᱟᱸ ᱛᱮᱵᱮᱱ ᱠᱟᱛᱷᱟᱜ ᱠᱟᱱᱟ ᱚᱱᱟ ᱛᱮᱜᱮ ᱱᱟᱦᱟᱜ ᱠᱚᱞ ᱵᱮᱱ ᱦᱳᱭ ᱟᱹᱞᱤᱧᱟᱜ ᱠᱟᱱ ᱜᱮᱭᱟ ᱱᱚᱣᱟ ᱡᱟᱦᱟᱸ ᱛᱤᱱ ᱨᱮᱜᱮ ᱵᱮᱱ ᱠᱚᱞ ᱟᱹᱞᱤᱧ ᱜᱮ ᱦᱟᱜ ᱞᱤᱧ ᱥᱟᱵᱟ ᱴᱷᱤᱠ ᱜᱮᱭᱟ ᱛᱚᱵᱮ ᱢᱟ ᱦᱮᱸ